ᱦᱮᱸ ᱡᱟᱦᱟᱸ ᱞᱮ ᱥᱠᱩᱞ ᱠᱷᱚᱡ ᱜᱤᱫᱽᱨᱟᱹ ᱪᱷᱩᱴᱤ ᱦᱮᱡ ᱠᱟᱛᱮᱫ ᱤᱧ ᱵᱚᱭᱦᱟ ᱠᱚᱨᱮᱱ ᱥᱮ ᱟᱭᱢᱟ ᱠᱚᱨᱮᱱ ᱜᱤᱫᱽᱨᱟᱹ ᱚᱱᱠᱟ ᱠᱚ ᱢᱮᱱᱟ ᱪᱚᱞᱚ ᱪᱟᱞᱟᱜ ᱟᱵᱚᱱ ᱵᱩᱨᱩ ᱧᱮᱞᱛᱮ ᱩᱱᱠᱩ ᱥᱚᱸᱜᱮ ᱛᱤᱧ ᱤᱫᱤ ᱠᱚᱣᱟ ᱤᱧᱫᱚ ᱦᱮᱞᱯᱟᱨ ᱞᱮᱠᱟ ᱛᱟᱦᱮᱱᱟ ᱧᱮᱧᱮᱞ ᱟᱞᱮ ᱚᱱᱟ ᱚᱵᱷᱟ ᱵᱩᱨᱩ ᱞᱮ ᱪᱟᱞᱟᱜᱼᱟ ᱚᱸᱰᱮ ᱠᱷᱚᱡ ᱞᱮ ᱧᱮᱞ ᱵᱟᱲᱟ ᱠᱮᱜ ᱜᱮ ᱟᱹᱰᱤ ᱢᱚᱡᱽ ᱠᱩᱥᱤ ᱨᱟᱹᱥᱠᱟᱹ ᱟᱨ ᱪᱮᱫ ᱠᱚᱪᱚ ᱯᱷᱳᱴᱳᱜ ᱟᱞᱮ ᱟᱹᱰᱤ ᱢᱚᱡᱽ ᱦᱟᱱᱟ ᱱᱚᱣᱟ ᱜᱤᱫᱽᱨᱟᱹ ᱠᱚ ᱟᱹᱰᱤ ᱨᱟᱹᱥᱠᱟᱹ ᱠᱚ ᱛᱟᱦᱮᱱᱟ ᱚᱸᱰᱮ ᱠᱷᱚᱡ ᱞᱩᱜᱩ ᱵᱩᱨᱩ ᱜᱷᱟᱱᱴᱟ ᱵᱟᱲᱮ ᱦᱚᱸᱞᱮ ᱪᱟᱞᱟᱜᱼᱟ ᱚᱸᱰᱮ ᱦᱚᱸᱞᱮ ᱧᱮᱞ ᱠᱚᱣᱟ ᱚᱸᱰᱮ ᱦᱚᱸ ᱚᱸᱰᱮ ᱠᱷᱚᱱ ᱦᱟᱱᱟᱴᱟᱜ ᱵᱚᱱ ᱪᱟᱞᱟᱜᱼᱟ ᱡᱟᱦᱟᱸ ᱥᱮᱫ ᱫᱚ ᱤᱧ ᱦᱚᱧ ᱵᱟᱲᱟᱭᱟ ᱚᱠᱟ ᱠᱚᱨᱮ ᱫᱚ ᱡᱟᱭᱜᱟ ᱢᱚᱡᱽᱼᱟ ᱚᱸᱰᱮ ᱜᱮ ᱤᱧᱫᱚᱧ ᱤᱫᱤ ᱠᱚᱣᱟ ᱟᱨ ᱚᱸᱰᱮ ᱜᱮ ᱤᱧᱫᱚ ᱮᱭᱥᱮᱧ ᱩᱱᱠᱩ ᱫᱚ ᱡᱟᱦᱟᱸ ᱥᱮᱫ ᱵᱟᱝ ᱦᱩᱭᱩᱜ ᱞᱮᱠᱟ ᱵᱚᱞᱮ ᱩᱱᱠᱩ ᱛᱟᱭᱚᱢ ᱨᱤᱧ ᱛᱟᱦᱮᱱᱟ ᱟᱨ ᱤᱧ ᱜᱤᱧ ᱤᱫᱤ ᱵᱟᱲᱟ ᱠᱚᱣᱟ ᱢᱚᱡᱽ ᱜᱮ ᱟᱨ ᱟᱹᱰᱤ ᱢᱚᱡᱽ ᱚᱱᱠᱟ ᱞᱮᱠᱟᱛᱮᱞᱮ ᱜᱳᱴᱟ ᱞᱮ ᱧᱮᱞ ᱵᱟᱲᱟ ᱠᱚᱣᱟ ᱯᱷᱳᱴᱳ ᱦᱚᱸᱞᱮ ᱯᱷᱳᱴᱳᱜᱼᱟ ᱪᱮᱫ ᱞᱮᱠᱟ ᱞᱮ ᱚᱲᱟᱜ ᱠᱚᱦᱚᱸ ᱜᱚᱜᱚ ᱛᱟᱠᱚ ᱡᱟᱦᱟᱸᱭ ᱢᱮᱱᱟᱜ ᱠᱚᱣᱟ ᱵᱟᱠᱚ ᱥᱮᱱ ᱠᱟᱱ ᱩᱱᱠᱩ ᱦᱚᱸᱞᱮ ᱩᱫᱩᱜ ᱟᱠᱚᱣᱟ ᱩᱱᱠᱩ ᱦᱚᱸᱠᱚ ᱧᱮᱞ ᱦᱚᱪᱚ ᱠᱚᱣᱟᱞᱮ ᱩᱱᱠᱩ ᱦᱚᱸ ᱠᱚ ᱢᱮᱱᱟ ᱟᱞᱮ ᱦᱚᱸ ᱤᱫᱤ ᱞᱮᱢ ᱟᱪᱪᱷᱟ ᱴᱷᱤᱠ ᱜᱮᱭᱟ ᱥᱚᱢᱚᱭ ᱧᱟᱢ ᱠᱟᱛᱮᱫ ᱢᱤᱫ ᱫᱷᱟᱣ ᱨᱮᱫᱚ ᱩᱱᱟᱹᱜ ᱵᱟᱵᱚᱱ ᱤᱭᱟᱹᱜᱼᱟ ᱟᱨ ᱚᱸᱰᱮ ᱠᱷᱚᱡ ᱤᱭᱟᱹ ᱵᱟᱲᱟ ᱠᱟᱛᱮᱫ ᱪᱮᱫᱟᱜ ᱥᱮ ᱯᱟᱹᱠᱩᱲ ᱢᱮᱱᱟᱜᱼᱟ ᱚᱸᱰᱮ ᱦᱚᱸ ᱯᱟᱨᱠ ᱢᱮᱱᱟᱜᱼᱟ ᱚᱸᱰᱮ ᱦᱚᱸ ᱞᱮ ᱪᱟᱞᱟᱣ ᱵᱟᱲᱟᱜᱼᱟ ᱚᱸᱰᱮ ᱦᱚᱸ ᱟᱭᱢᱟ ᱯᱨᱚᱠᱟᱨᱟᱜ ᱡᱟᱱᱣᱟᱨ ᱠᱚᱠᱚ ᱡᱩᱛ ᱵᱟᱲᱟ ᱠᱟᱜ ᱠᱚᱣᱟ ᱟᱨ ᱥᱮ ᱟᱭᱢᱟ ᱞᱮᱠᱟᱱ ᱱᱟᱱᱟᱱ ᱯᱨᱚᱠᱟᱨ ᱡᱟᱱᱣᱟᱨ ᱠᱚ ᱢᱮᱱᱟᱜ ᱠᱚᱣᱟ ᱟᱨ ᱚᱸᱰᱮ ᱞᱮ ᱪᱟᱞᱟᱜᱼᱟ ᱚᱸᱰᱮ ᱦᱚᱸ ᱟᱹᱰᱤ ᱢᱚᱡᱽ ᱞᱮ ᱯᱷᱳᱴᱳᱜᱼᱟ ᱪᱮᱫ ᱠᱚᱠᱚ ᱡᱚᱢᱟᱜ ᱠᱚᱞᱮ ᱠᱤᱨᱤᱧ ᱤᱫᱤᱭᱟ ᱥᱮ ᱟᱞᱮ ᱡᱚᱢ ᱠᱟᱛᱮᱫ ᱞᱮ ᱫᱩᱲᱩᱵ ᱠᱟᱛᱮᱫ ᱞᱮ ᱜᱚᱞᱯᱷᱚ ᱵᱟᱲᱟᱜᱼᱟ ᱟᱹᱰᱤ ᱢᱚᱡᱽ ᱜᱮ ᱟᱨ ᱡᱟᱦᱟᱱᱟᱜ ᱱᱚᱝᱠᱟᱱ ᱧᱮᱞ ᱡᱟᱭᱜᱟ ᱫᱚ ᱚᱸᱰᱮ ᱜᱮ ᱢᱚᱡᱽ ᱟᱞᱮ ᱠᱚᱫᱚ ᱠᱩᱥᱤ ᱨᱟᱹᱥᱠᱟᱹ ᱜᱮᱞᱮ ᱛᱟᱦᱮᱱᱟ ᱡᱚᱛᱚ ᱤᱧ ᱫᱟᱫᱟ ᱨᱮᱱ ᱥᱮ ᱤᱧ ᱠᱷᱚᱡ ᱠᱟᱹᱴᱤᱡ ᱠᱚ ᱟᱭᱢᱟ ᱢᱮᱱᱟᱜ ᱠᱚᱣᱟ ᱥᱮ ᱤᱱᱟᱹ ᱩᱰᱩᱠ ᱫᱩᱣᱟᱹᱨ ᱠᱚᱨᱮᱱ ᱦᱚᱸ ᱡᱟᱦᱟᱸ ᱜᱮ ᱜᱤᱫᱽᱨᱟᱹ ᱠᱚ ᱢᱮᱱᱟᱜ ᱠᱚᱣᱟ ᱩᱱᱠᱩ ᱡᱚᱛᱚ ᱜᱮᱞᱮ ᱤᱫᱤ ᱠᱚᱣᱟ ᱤᱧᱫᱚ ᱢᱤᱫᱴᱮᱡ ᱧᱮᱞ ᱵᱟᱲᱟ ᱞᱮᱠᱟ ᱡᱮᱢᱚᱱ ᱡᱟᱦᱟᱱᱟᱜ ᱛᱟᱠᱞᱤᱯᱷ ᱵᱟᱝ ᱦᱩᱭᱩᱜ ᱛᱟᱠᱚ ᱚᱱᱟ ᱤᱭᱟᱹᱛᱮ ᱤᱧᱫᱚ ᱩᱱᱠᱩᱣᱟᱜ ᱯᱤᱪᱷᱮ ᱨᱤᱧ ᱛᱟᱦᱮᱱᱟ ᱜᱟᱞᱢᱟᱨᱟᱣ ᱥᱮᱭ ᱫᱤᱱ ᱫᱚ ᱠᱟᱹᱢᱤ ᱠᱚᱫᱚ ᱵᱟᱝ ᱛᱟᱦᱮᱱᱟ ᱵᱚᱞᱮ ᱚᱱᱟ ᱠᱚ ᱧᱮᱧᱮᱞ ᱞᱟᱹᱜᱤᱫ ᱞᱮ ᱛᱟᱦᱮᱱᱟ ᱛᱚ ᱟᱨ ᱵᱚᱞᱮ ᱵᱟᱦᱨᱮ ᱜᱤᱫᱽᱨᱟᱹ ᱵᱟᱢ ᱤᱫᱤ ᱞᱮᱠᱷᱟᱡ ᱠᱚ ᱢᱚᱱᱮ ᱦᱚᱸ ᱟᱥᱠᱮᱛᱚᱜ ᱛᱟᱠᱚᱣᱟ ᱥᱮ ᱯᱟᱲᱦᱟᱣ ᱨᱮᱦᱚᱸ ᱩᱱᱟᱹᱜ ᱢᱚᱱ ᱵᱟᱝ ᱞᱟᱜᱟᱜᱼᱟ ᱡᱟᱦᱟᱸ ᱚᱠᱟᱴᱟᱜ ᱫᱤᱱ ᱧᱮᱞ ᱢᱚᱱᱮ ᱠᱟᱜ ᱠᱚᱣᱟ ᱛᱚ ᱮᱱ ᱦᱤᱞᱳᱜ ᱫᱚ ᱡᱟᱦᱟᱱᱟᱜ ᱧᱮᱞ ᱫᱚ ᱧᱮᱞ ᱦᱚᱪᱚᱭᱮᱢ ᱩᱱᱤ ᱠᱩᱥᱤ ᱨᱮᱦᱚᱸᱭ ᱟᱹᱭᱠᱟᱹᱣᱟ ᱟᱭᱢᱟ ᱫᱤᱱ ᱵᱟᱫ ᱱᱚᱣᱟ ᱵᱩᱨᱩᱧ ᱦᱮᱡ ᱱᱟ ᱞᱩᱜᱩ ᱵᱩᱨᱩ ᱜᱷᱟᱱᱴᱟ ᱵᱟᱲᱮ ᱱᱚᱣᱟᱧ ᱧᱮᱞ ᱠᱤᱫᱟᱹᱧ ᱟᱹᱰᱤ ᱢᱚᱡᱽ ᱡᱟᱭᱜᱟ ᱠᱚ ᱠᱩᱞᱤᱧ ᱨᱮᱦᱚᱸᱧ ᱞᱟᱹᱭ ᱵᱟᱲᱟᱭᱟ ᱥᱮ ᱱᱚᱰᱮ ᱫᱚ ᱱᱚᱝᱠᱟᱧ ᱧᱮᱞ ᱠᱮᱫᱟ ᱫᱟᱨᱮ ᱠᱚ ᱟᱹᱰᱤ ᱢᱚᱡᱽ ᱦᱮᱱᱟᱜᱼᱟ ᱡᱟᱱᱣᱟᱨ ᱠᱚᱫᱚ ᱵᱟᱹᱱᱩᱜ ᱠᱚᱣᱟ ᱥᱮ ᱵᱟᱠᱚ ᱟᱢᱚᱜᱼᱟ ᱥᱤᱧ ᱢᱟᱨᱥᱟᱞ ᱫᱚ ᱵᱟᱠᱚ ᱛᱟᱦᱮᱱᱟᱵᱚᱛᱚᱨ ᱫᱚ ᱵᱟᱝ ᱟᱹᱭᱠᱟᱹᱜᱼᱟ ᱢᱟᱱᱮ ᱟᱭᱢᱟ ᱦᱚᱲ ᱤᱧ ᱤᱫᱤ ᱠᱚᱣᱟ ᱠᱚᱛᱚᱠ ᱜᱤᱫᱽᱨᱟᱹ ᱠᱚ ᱡᱟᱦᱟᱱᱟᱜ ᱵᱚᱛᱚᱨ ᱫᱚ ᱪᱮᱫ ᱦᱚᱸ ᱚᱱᱠᱟ ᱵᱟᱝ ᱟᱹᱭᱠᱟᱹᱜᱼᱟ ᱟᱨ ᱡᱟᱦᱟᱸ ᱜᱤᱫᱽᱨᱟᱹ ᱚᱱᱠᱟᱢ ᱤᱫᱤ ᱞᱟᱭ ᱠᱷᱟᱡ ᱵᱚᱪᱷᱚᱨ ᱨᱮ ᱤᱱᱟᱹ ᱡᱟᱦᱟᱢ ᱢᱚᱱᱮ ᱞᱮᱠᱷᱟᱡ ᱵᱚᱞᱮ ᱪᱟᱞᱟᱜ ᱦᱩᱭᱩᱜᱼᱟ ᱥᱮ ᱪᱚᱞᱚ ᱵᱚᱱ ᱧᱮᱞ ᱟᱹᱜᱩᱭᱟ ᱤᱫᱤ ᱞᱟᱭᱠᱷᱟᱡ ᱧᱮᱞ ᱦᱚᱪᱚ ᱞᱟᱭᱠᱷᱟᱡ ᱛᱳ ᱠᱩᱥᱤ ᱩᱱᱤ ᱦᱚᱭ ᱟᱹᱭᱠᱟᱹᱣᱟ ᱥᱮ ᱡᱚᱛᱚ ᱦᱚᱲ ᱜᱮ ᱠᱩᱥᱤᱜᱼᱟ ᱡᱚᱛᱚ ᱦᱚᱲ ᱢᱟ ᱢᱮᱱᱟᱢ ᱜᱮ ᱡᱟᱦᱟᱱᱟᱜ ᱵᱟᱹᱲᱤᱡ ᱦᱩᱫᱤᱥ ᱢᱟ ᱵᱟᱹᱱᱩᱜᱼᱟ ᱪᱮᱫ ᱦᱚᱸ ᱥᱮ ᱵᱚᱛᱚᱨ ᱢᱟ ᱪᱮᱫ ᱦᱚᱸ ᱚᱱᱠᱟ ᱪᱮᱫ ᱦᱚᱸ ᱵᱟᱹᱱᱩᱜ ᱠᱟᱫᱟ